ᱦᱮᱞᱳ ᱱᱚᱣᱟᱠᱤ ᱯᱷᱮᱱᱥᱤ ᱨᱮᱥᱴᱩᱨᱮᱱᱴ ᱠᱟᱱᱟ ᱤᱧᱜᱮ ᱯᱷᱮᱱᱥᱤ ᱨᱮᱥᱴᱩᱨᱮᱱᱴ ᱨᱮ ᱩᱱᱫᱤᱱ ᱠᱷᱚᱱ ᱡᱚᱢᱟᱜ ᱤᱧ ᱚᱰᱟᱨ ᱛᱟᱦᱮᱸᱫᱼᱟ ᱟᱨ ᱛᱮᱦᱤᱧ ᱦᱚᱸ ᱚᱰᱟᱨ ᱠᱟᱫ ᱟᱹᱧ ᱟᱨ ᱱᱚᱣᱟ ᱚᱰᱟᱨ ᱨᱮᱱᱟᱜ ᱨᱮᱥᱤᱯ ᱠᱚᱯᱤ ᱰᱟᱣᱩᱱᱞᱳᱰ ᱨᱮᱱᱟᱜ ᱚᱱᱩᱢᱚᱛᱤ ᱤᱢᱟᱹᱧ ᱠᱷᱟᱱᱯᱮ ᱰᱟᱣᱩᱱᱞᱳᱰ ᱠᱮᱭᱟᱹᱧ ᱢᱤᱫ ᱠᱚᱯᱤ